ᱤᱧᱟᱹᱜ ᱠᱤᱨᱤᱧ ᱯᱷᱟᱥᱴ ᱯᱨᱚᱰᱟᱠᱴ ᱫᱚ ᱦᱩᱭᱩᱜ ᱠᱟᱱᱟ ᱞᱮᱯᱴᱚᱯ ᱛᱳ ᱱᱤᱭᱟᱹᱰᱤᱡᱤᱴᱮᱞ ᱫᱩᱱᱭᱟᱹᱨᱮ ᱞᱮᱯᱴᱚᱯ ᱠᱷᱩᱵ ᱢᱤᱫᱴᱟᱝ ᱯᱨᱳᱭᱳᱡᱚᱱᱤᱭᱚᱛᱟ ᱡᱤᱱᱤᱥ ᱠᱟᱱᱟ ᱞᱮᱯᱴᱚᱯ ᱫᱚ ᱤᱥᱠᱩᱞ ᱟᱫᱟᱞᱚᱛ ᱠᱷᱚᱱᱟᱜ ᱮᱦᱚᱵ ᱠᱟᱛᱮᱫ ᱥᱟᱱᱟᱢ ᱥᱚᱨᱠᱟᱨᱤ ᱫᱚᱯᱛᱚᱨ ᱥᱮ ᱵᱮ ᱥᱚᱨᱠᱟᱨᱤ ᱫᱚᱯᱛᱚᱨ ᱨᱮ ᱞᱮᱯᱴᱚᱯ ᱠᱟᱹᱢᱤᱨᱮ ᱞᱟᱜᱟᱜ ᱜᱮᱭᱟ ᱟᱨ ᱞᱮᱯᱴᱚᱯ ᱛᱮᱫᱚ ᱚᱱᱞᱟᱭᱤᱱ ᱨᱮᱱᱟᱜ ᱠᱟᱹᱢᱤ ᱠᱚ ᱥᱮ ᱟᱫᱟᱨᱥ ᱠᱟᱹᱢᱤ ᱠᱚᱦᱚᱸ ᱞᱮᱯᱴᱚᱯ ᱛᱮᱫᱚ ᱟᱹᱰᱤ ᱥᱩᱡᱳᱜ ᱥᱩᱵᱤᱫᱷᱟ ᱧᱟᱢᱚᱜᱼᱟ ᱞᱮᱯᱴᱚᱯ ᱛᱮᱫᱚ ᱟᱹᱰᱤ ᱦᱮᱞᱯ ᱯᱷᱩᱞ ᱦᱩᱭᱩᱜᱼᱟ ᱛᱳ ᱫᱳᱭᱱᱳᱱᱫᱤᱱ ᱱᱚᱶᱟ ᱰᱤᱡᱤᱴᱮᱞ ᱡᱩᱜᱽ ᱨᱮ ᱞᱮᱯᱴᱚᱯ ᱫᱚ ᱵᱮᱵᱚᱦᱟᱨ ᱟᱹᱰᱤ ᱩᱯᱚᱠᱟᱨ ᱠᱟᱱᱟ ᱟᱨ ᱞᱮᱯᱴᱚᱯ ᱵᱮᱵᱚᱦᱟᱨ ᱨᱮᱫᱚ ᱟᱹᱰᱤ ᱩᱯᱚᱠᱟᱨ ᱜᱮᱭᱟ ᱱᱤᱭᱟᱹ ᱰᱤᱡᱤᱴᱟᱞ ᱡᱩᱜ ᱨᱮᱫᱚ ᱞᱮᱯᱴᱚᱯ ᱦᱚᱛᱮᱡ ᱛᱮᱜᱮ ᱟᱹᱰᱤ ᱩᱛᱟᱹᱨ ᱠᱟᱹᱢᱤᱨᱮ ᱟᱥᱟᱱᱤ ᱦᱩᱭᱩᱜ ᱜᱮᱭᱟ ᱛᱳ ᱞᱮᱯᱴᱚᱯ ᱠᱷᱩᱵ ᱢᱤᱫᱴᱟᱝ ᱵᱷᱟᱞᱮ ᱢᱤᱫᱴᱟᱝ ᱰᱤᱵᱷᱟᱭᱤᱡ ᱠᱟᱱᱟ ᱱᱤᱭᱟᱹ ᱰᱤᱡᱤᱴᱮᱞ ᱫᱩᱱᱭᱟᱹ ᱨᱮ